ᱤᱧ ᱢᱤᱫᱴᱟᱝ ᱜᱚᱨᱤᱼᱜᱚᱨᱤ ᱯᱷᱮᱥ ᱠᱨᱤᱢ ᱤᱧ ᱚᱰᱟᱨ ᱞᱮᱫᱼᱟ ᱟᱫᱚ ᱚᱱᱟ ᱤᱧ ᱠᱨᱤᱢ ᱞᱟᱜᱟᱣ ᱠᱟᱛᱮᱫ ᱤᱧ ᱴᱷᱤᱠᱟᱹ ᱧᱟᱢ ᱠᱮᱫᱼᱟ ᱟᱨ ᱱᱚᱣᱟ ᱞᱟᱜᱟᱣ ᱠᱟᱛᱮᱫ ᱤᱧᱟᱹᱜ ᱢᱮᱫ ᱟᱦᱟ ᱟᱹᱰᱤ ᱵᱟᱹᱲᱤᱡ ᱜᱷᱚᱴᱚᱱ ᱜᱷᱚᱴᱟᱣ ᱮᱱᱟ ᱤᱧᱟᱹᱜ ᱢᱮᱫᱦᱟ ᱨᱮ ᱯᱩᱥᱨᱤ ᱟᱨ ᱦᱮᱸᱫᱮ ᱫᱟᱜᱽ ᱠᱚ ᱚᱰᱳᱠ ᱮᱱᱟ ᱟᱨ ᱟᱹᱰᱤ ᱟᱭᱢᱟ ᱞᱮᱠᱟᱱ ᱚᱱᱠᱟ ᱜᱮ ᱚᱰᱳᱠ ᱮᱱᱟ ᱟᱨ ᱤᱧ ᱱᱚᱣᱟ ᱠᱨᱤᱢ ᱚᱰᱟᱨ ᱢᱟᱲᱟᱝᱛᱮ ᱮᱰᱵᱷᱮᱴᱟᱭᱤᱡᱽ ᱨᱮᱧ ᱧᱮᱞ ᱞᱮᱫᱼᱟ ᱮᱰᱵᱷᱮᱴᱟᱭᱤᱡᱽ ᱨᱮᱫᱚ ᱟᱹᱰᱤ ᱱᱟᱯᱟᱭ ᱞᱟᱹᱭ ᱞᱮᱫᱼᱟ ᱟᱨ ᱱᱚᱣᱟ ᱱᱚᱣᱟ ᱞᱟᱜᱟ ᱠᱟᱛᱮᱫ ᱤᱧᱟᱹᱜ ᱢᱮᱫᱦᱟ ᱟᱹᱰᱤ ᱠᱷᱟᱨᱟᱯ ᱮᱱᱟ